ᱡᱚᱦᱟᱨ ᱜᱮ ᱟᱹᱞᱤᱧ ᱜᱮ ᱠᱚᱢᱚᱞᱟ ᱦᱮᱢᱵᱨᱚᱢ ᱚᱠᱛᱚ ᱥᱟᱶᱛᱮ ᱡᱮᱞᱮᱠᱟ ᱥᱟᱱᱛᱟᱲᱤ ᱯᱟᱹᱨᱥᱤ ᱩᱛᱱᱟᱹᱣ ᱠᱟᱱᱟ ᱚᱱᱟ ᱛᱮᱫᱚ ᱞᱟᱹᱭ ᱫᱟᱲᱮᱭᱟᱜᱼᱟ ᱵᱚᱱ ᱞᱟᱦᱟ ᱛᱮᱫᱚ ᱚᱞ ᱪᱤᱠᱤ ᱛᱮᱫᱚ ᱩᱱᱟᱹᱜ ᱵᱟᱝ ᱵᱚᱱ ᱯᱟᱲᱦᱟᱣ ᱟᱠᱟᱱ ᱛᱟᱦᱮᱸᱜ ᱦᱤᱛᱚᱜ ᱡᱚᱛᱚ ᱦᱚᱲᱜᱮ ᱚᱞ ᱪᱤᱠᱤ ᱛᱮᱵᱚᱱ ᱯᱟᱲᱦᱟᱜ ᱠᱟᱱᱟ ᱟᱛᱳ ᱟᱛᱳ ᱡᱚᱛᱚ ᱟᱛᱳ ᱨᱮᱜᱮ ᱚᱞ ᱪᱤᱠᱤ ᱛᱮᱦᱚᱸ ᱚᱞᱚᱜ ᱠᱚ ᱮᱛᱚᱦᱚᱵ ᱟᱠᱟᱫᱟ ᱟᱨ ᱵᱟᱝᱢᱟ ᱞᱟᱦᱟ ᱛᱮᱢᱟ ᱤᱥᱠᱩᱞ ᱠᱚᱞᱮᱡᱽ ᱨᱮᱦᱚᱸ ᱚᱱᱠᱟ ᱚᱞ ᱪᱤᱠᱤ ᱛᱮᱫᱚ ᱯᱟᱲᱦᱟᱣ ᱨᱮᱱᱟᱜ ᱥᱩᱡᱳᱜᱽ ᱵᱟᱝ ᱛᱟᱦᱮᱸ ᱠᱟᱱᱟ ᱟᱨ ᱱᱤᱛᱚᱜ ᱫᱚ ᱡᱚᱛᱚ ᱨᱮᱜᱮ ᱤᱥᱠᱩᱞ ᱠᱚᱞᱮᱡᱽ ᱡᱚᱛᱚ ᱨᱮᱜᱮ ᱥᱟᱱᱛᱟᱲᱤᱛᱮ ᱯᱟᱲᱦᱟᱣ ᱨᱮᱱᱟᱜ ᱚᱞ ᱪᱤᱠᱤᱛᱮ ᱯᱟᱲᱦᱟᱣ ᱨᱮᱱᱟᱜ ᱥᱩᱡᱚᱜᱽ ᱥᱩᱵᱤᱫᱟ ᱠᱚ ᱮᱢ ᱟᱠᱟᱫᱟ ᱚᱱᱟᱛᱮ ᱜᱳᱴᱟ ᱟᱢᱮᱨᱤᱠᱟ ᱟᱨᱚ ᱮᱢᱟᱱ ᱛᱮᱭᱟᱜ ᱫᱮᱥ ᱠᱚ ᱚᱱᱟ ᱠᱚᱨᱮᱜ ᱡᱚᱛᱚ ᱯᱟᱥᱱᱟᱣ ᱠᱟᱱᱟ ᱚᱞ ᱪᱤᱠᱤᱛᱮ ᱯᱟᱲᱦᱟᱣ ᱟᱨ ᱱᱤᱛᱚᱜ ᱡᱮᱢᱚᱱ ᱱᱚᱜᱼᱚᱭ ᱡᱟᱦᱟᱸ ᱥᱚᱝᱥᱛᱷᱟ ᱮ ᱟᱭ ᱯᱷᱳᱨ ᱚᱱᱟ ᱨᱮᱦᱚᱸ ᱡᱟᱦᱟᱸ ᱡᱟᱦᱟᱸ ᱥᱚᱝᱥᱛᱷᱟ ᱠᱚ ᱩᱰᱩᱠ ᱠᱟᱫᱟ ᱚᱱᱟ ᱛᱮᱦᱚᱸ ᱞᱟᱹᱭ ᱠᱟᱛᱮ ᱟᱭᱢᱟ ᱨᱮ ᱯᱟᱥᱱᱟᱜ ᱞᱟᱹᱜᱤᱫ ᱡᱮᱢᱚᱱ ᱤᱱᱴᱟᱨᱱᱮᱴ ᱨᱮ ᱟᱨᱚ ᱮᱢᱟᱢ ᱛᱮᱭᱟᱜ ᱯᱷᱳᱱ ᱠᱚᱨᱮ ᱱᱚᱣᱟ ᱜᱮᱵᱚᱱ ᱟᱸᱡᱚᱢ ᱧᱟᱢ ᱢᱟ ᱟᱸᱡᱚᱢ ᱧᱟᱢ ᱟᱵᱚᱱ ᱚᱱᱟ ᱦᱚᱛᱮᱡᱛᱮ ᱱᱩᱠᱩ ᱟᱭᱢᱟ ᱟᱭᱢᱟ ᱥᱟᱨᱦᱟᱣ ᱡᱟᱦᱟᱸᱭ ᱮᱹ ᱟᱭ ᱯᱷᱳᱨ ᱥᱚᱝᱥᱛᱷᱟ ᱠᱚ ᱪᱟᱹᱞᱩ ᱠᱟᱫᱟ ᱟᱯᱮ ᱞᱟᱹᱜᱤᱫ ᱛᱮ ᱟᱭᱢᱟ ᱟᱭᱢᱟ ᱥᱟᱨᱦᱟᱣ ᱟᱨᱚ ᱡᱮᱢᱚᱱ ᱞᱟᱦᱟ ᱥᱮᱫ ᱵᱚᱱ ᱥᱮᱱ ᱫᱟᱲᱮᱭᱟᱜ ᱢᱟ ᱚᱱᱟᱜᱮᱧ ᱟᱥᱚᱜᱼᱟ